ᱱᱚᱣᱟ ᱯᱷᱟᱹᱜᱩᱱ ᱵᱚᱸᱜᱟ ᱯᱚᱸᱪᱤᱥ ᱛᱟᱹᱨᱤᱠᱷ ᱨᱮ ᱵᱟᱯᱞᱟ ᱫᱤᱱᱞᱮ ᱜᱚᱴᱟ ᱞᱮᱫᱟ ᱚᱱᱟᱛᱮ ᱚᱱᱞᱟᱭᱤᱱ ᱛᱮ ᱡᱚᱢ ᱧᱩ ᱞᱮ ᱚᱰᱟᱨ ᱞᱮᱫᱟ ᱱᱤᱛᱳᱜ ᱫᱚ ᱵᱟᱹᱭᱥᱟᱹᱠᱷ ᱵᱚᱸᱜᱟ ᱥᱮᱫ ᱴᱷᱮᱞᱟᱣ ᱮᱱᱟ ᱵᱟᱯᱞᱟ ᱚᱲᱟᱜ ᱚᱲᱟᱜ ᱨᱮ ᱚᱥᱩᱵᱤᱫᱷᱟ ᱦᱩᱭ ᱠᱷᱟᱹᱛᱤᱨ ᱵᱟᱹᱭᱥᱟᱹᱠᱷ ᱵᱚᱸᱜᱟᱞᱮ ᱴᱷᱮᱞᱟᱣ ᱠᱮᱫᱟ ᱟᱫᱚ ᱡᱟᱦᱟᱸ ᱞᱮ ᱚᱰᱟᱨ ᱞᱮᱫ ᱫᱚ ᱚᱱᱞᱟᱭᱤᱱ ᱛᱮ ᱡᱚᱢ ᱧᱩ ᱚᱱᱟ ᱫᱚᱞᱮ ᱵᱟᱹᱛᱤᱞ ᱠᱮᱫᱟ ᱟᱨᱚ ᱱᱚᱜᱼᱚᱭ ᱵᱟᱹᱭᱥᱟᱹᱠᱷ ᱵᱚᱸᱜᱟ ᱡᱚᱠᱷᱚᱱ ᱦᱩᱭᱩᱜ ᱛᱟᱞᱮᱭᱟ ᱩᱱ ᱟᱨᱦᱚᱸ ᱞᱮ ᱚᱰᱟᱨᱼᱟ ᱚᱱᱞᱟᱭᱤᱱ ᱛᱮ ᱡᱚᱢᱟᱜ ᱠᱚ